ᱥᱟᱢᱟᱰᱝᱨᱮ ᱵᱟᱝ ᱛᱟᱦᱮᱱ ᱛᱟᱵᱚᱱᱟ ᱩᱱ ᱚᱠᱛᱚ ᱟᱵᱚ ᱫᱚ ᱮᱢᱵᱩᱞᱮᱱᱥ ᱠᱚ ᱯᱷᱳᱱ ᱠᱟᱛᱮᱫ ᱥᱮ ᱞᱟᱹᱭ ᱠᱟᱛᱮᱫ ᱵᱚᱱ ᱟᱹᱜᱩᱭᱟ ᱟᱨ ᱚᱱᱟ ᱛᱮᱜᱮ ᱟᱵᱚ ᱡᱚᱠᱷᱚᱱ ᱡᱟᱦᱟᱱᱟᱜ ᱚᱥᱩᱵᱤᱫᱷᱟ ᱥᱮ ᱡᱟᱦᱟᱱᱟᱜ